ᱤᱧᱟᱹᱜ ᱪᱤᱛᱟᱹᱨ ᱥᱟᱯᱲᱟᱣ ᱞᱟᱹᱜᱤᱫ ᱵᱮᱵᱚᱦᱟᱨᱤᱧ ᱨᱳᱢᱤᱱᱤ ᱮᱯᱥ ᱟᱨ ᱤᱱᱥᱚᱨᱴ ᱮᱯᱥ ᱚᱱᱟ ᱮᱯᱥ ᱨᱮᱫᱚ ᱡᱩᱫᱤ ᱦᱮᱸᱫᱮ ᱪᱷᱚᱵᱤ ᱦᱚᱸ ᱢᱮᱱᱟᱜᱼᱟ ᱡᱮᱢᱚᱱ ᱫᱟᱜ ᱠᱚ ᱢᱮᱱᱟᱜᱼᱟ ᱫᱟᱜ ᱠᱚ ᱛᱟᱦᱮᱸ ᱞᱮᱱᱠᱷᱟᱱ ᱚᱱᱟᱠᱚᱭ ᱢᱩᱪᱷᱟᱹᱣ ᱟᱭ ᱫᱟᱜ ᱠᱚ ᱟᱨ ᱡᱩᱫᱤ ᱦᱮᱸᱫᱮ ᱦᱚᱸ ᱧᱮᱞᱚᱜᱼᱟ ᱚᱱᱟᱴᱟᱜ ᱦᱚᱸᱭ ᱮᱥᱮᱞᱟᱭ ᱡᱟᱦᱟᱸᱭ ᱠᱚᱠᱚ ᱠᱷᱟᱴᱚ ᱜᱮᱭᱟ ᱩᱱᱠᱩ ᱦᱚᱸᱠᱚ ᱟᱹᱥᱩᱞᱚᱜᱼᱟ ᱚᱱᱟ ᱮᱯᱥᱨᱮ ᱚᱱᱟ ᱮᱯᱥ ᱫᱚ ᱟᱹᱰᱤ ᱱᱟᱯᱟᱭ ᱜᱮᱭᱟ ᱤᱧᱟᱹᱜ ᱪᱤᱛᱟᱹᱨ ᱥᱟᱯᱲᱟᱣ ᱞᱟᱹᱜᱤᱫ ᱫᱚ ᱚᱱᱟᱠᱤᱱ ᱮᱯᱥᱤᱧ ᱵᱮᱵᱚᱦᱟᱨ ᱜᱮᱭᱟ ᱟᱨ ᱡᱟᱦᱟᱸ ᱡᱟᱭᱜᱟ ᱠᱚ ᱦᱮᱸᱫᱮ ᱜᱮ ᱧᱮᱞᱚᱜᱼᱟ ᱚᱱᱟ ᱡᱟᱭᱜᱟ ᱠᱚᱫᱚ ᱟᱹᱰᱤ ᱢᱚᱡᱽ ᱮ ᱮᱥᱮᱞᱟᱭ ᱚᱱᱟ ᱠᱷᱟᱹᱛᱤᱨ ᱚᱱᱟ ᱮᱯᱥ ᱤᱧ ᱵᱮᱵᱚᱦᱟᱨ ᱜᱮᱭᱟ